ᱫᱟᱲᱮ ᱦᱚᱲᱢᱚ ᱛᱟᱦᱮᱸ ᱛᱩᱞᱩᱡ ᱡᱩᱫᱤ ᱵᱟᱵᱚ ᱠᱟᱹᱢᱤ ᱠᱷᱟᱱ ᱫᱚ ᱪᱮᱫ ᱞᱮᱠᱟ ᱛᱮᱵᱚᱱ ᱟᱹᱥᱩᱞᱚᱜᱼᱟ ᱱᱮᱛᱟᱨ ᱢᱟ ᱟᱵᱚ ᱨᱮᱸᱜᱮᱡ ᱦᱚᱲ ᱡᱩᱫᱤ ᱡᱟᱦᱟᱸ ᱠᱚᱨᱮ ᱵᱚᱱ ᱠᱟᱹᱢᱤᱭᱟ ᱛᱚᱵᱮ ᱠᱚ ᱥᱮᱫ ᱵᱚᱱ ᱯᱩᱭᱥᱟᱹ ᱵᱚᱱ ᱟᱹᱜᱩᱭᱟ ᱴᱟᱠᱟ ᱵᱚᱱ ᱟᱹᱜᱩᱭᱟ ᱜᱤᱫᱽᱨᱟᱹ ᱠᱚᱵᱚᱱ ᱧᱮᱞ ᱠᱚᱣᱟ ᱦᱟᱨᱟᱼᱵᱩᱨᱩ ᱠᱚᱣᱟᱵᱚᱱ ᱯᱟᱲᱦᱟᱣ ᱠᱚᱣᱟᱵᱚᱱ ᱪᱮᱫᱟᱜ ᱪᱮ ᱫᱟᱲᱮ ᱛᱟᱵᱚᱱ ᱛᱟᱦᱮᱱᱟ ᱚᱱᱟ ᱫᱟᱲᱮ ᱛᱮᱜᱮ ᱵᱚᱱ ᱠᱟᱹᱢᱤ ᱫᱟᱲᱮᱭᱟᱜᱼᱟ ᱟᱨ ᱚᱱᱟ ᱠᱟᱹᱢᱤ ᱛᱮ ᱡᱟᱦᱟᱱ ᱠᱟᱹᱢᱤ ᱜᱮ ᱦᱟᱥᱟ ᱞᱟ ᱡᱩᱫᱤ ᱫᱷᱤᱨᱤ ᱯᱚᱥᱟᱜ ᱡᱟᱦᱟᱱᱟᱜ ᱜᱮ ᱚᱱᱟ ᱫᱚ ᱫᱟᱠᱟ ᱡᱚᱢᱛᱮ ᱦᱤᱡᱩᱜᱼᱟ ᱟᱨ ᱫᱟᱠᱟ ᱡᱩᱫᱤ ᱵᱟᱵᱚ ᱡᱚᱢ ᱠᱷᱟᱱ ᱫᱚ ᱫᱟᱲᱮ ᱢᱟ ᱵᱟᱭ ᱦᱤᱡᱩᱜᱼᱟ ᱪᱮᱫᱟᱜ ᱪᱮ ᱯᱟᱣᱨᱟᱹ ᱧᱩ ᱦᱟᱺᱰᱤ ᱧᱩ ᱚᱱᱟ ᱠᱚᱛᱮ ᱫᱚ ᱫᱟᱲᱮ ᱫᱚ ᱵᱟᱭ ᱦᱤᱡᱩᱜᱼᱟ ᱚᱱᱟ ᱠᱚ ᱛᱮᱫᱚ ᱟᱵᱚᱣᱟᱜ ᱦᱚᱲᱢᱚ ᱡᱟᱦᱟᱸ ᱛᱤᱱᱟᱹᱜ ᱢᱮᱱᱟᱜᱼᱟ ᱪᱮ ᱚᱱᱟ ᱠᱚᱫᱚ ᱵᱮᱠᱟᱨ ᱪᱟᱵᱟᱜᱼᱟ ᱚᱱᱟ ᱛᱮᱜᱮ ᱫᱟᱠᱟ ᱠᱚᱦᱚᱸ ᱴᱟᱭᱤᱢ ᱴᱮᱵᱚᱞ ᱨᱮ ᱡᱚᱢ ᱫᱚᱨᱠᱟᱨ ᱟᱨ ᱟᱵᱚ ᱱᱤᱦᱟᱹᱛ ᱵᱮᱥᱼᱵᱮᱥ ᱡᱤᱱᱤᱥ ᱵᱚᱱ ᱡᱚᱢᱟ ᱡᱟᱦᱟᱸᱞᱮᱠᱟ ᱟᱲᱟᱜ ᱠᱚ ᱟᱲᱟᱜ ᱠᱚ ᱟᱹᱞᱩ ᱠᱚ ᱵᱷᱮᱱᱰᱤ ᱠᱚ ᱵᱮᱥᱼᱵᱮᱥ ᱡᱟᱦᱟᱸ ᱵᱚᱱ ᱟᱵᱚ ᱫᱟᱲᱮ ᱦᱤᱡᱩᱜᱼᱟ ᱚᱱᱟ ᱡᱤᱱᱤᱥ ᱵᱚᱱ ᱡᱚᱢᱟ ᱪᱮᱫ ᱞᱮᱠᱟ ᱵᱚᱱ ᱡᱚᱢᱟ ᱴᱟᱭᱤᱢ ᱨᱮᱵᱚᱱ ᱡᱚᱢᱟ ᱥᱮᱛᱟᱜ ᱵᱚᱱ ᱵᱮᱨᱮᱫᱟ ᱵᱨᱟᱥ ᱵᱟᱲᱟᱜ ᱟᱵᱚ ᱡᱚᱢᱟᱵᱚ ᱟᱨ ᱩᱥᱠᱮ ᱵᱟᱫᱽ ᱠᱟᱹᱢᱤ ᱵᱚᱱ ᱪᱟᱞᱟᱜᱼᱟ ᱠᱟᱹᱢᱤᱵᱚᱱ ᱪᱟᱞᱟᱜᱼᱟ ᱠᱟᱹᱢᱤᱭᱟᱵᱚ ᱡᱟᱦᱟᱱᱟᱜ ᱠᱟᱹᱢᱤ ᱜᱮᱵᱚᱱ ᱧᱟᱢᱟ ᱚᱱᱟ ᱵᱚᱱ ᱠᱟᱹᱢᱤᱭᱟ ᱩᱥᱠᱮ ᱵᱟᱫᱽ ᱫᱚ ᱚᱠᱟ ᱫᱤᱱ ᱫᱟᱲᱮᱭᱟᱜᱼᱟ